ᱦᱮᱞᱳ ᱦᱮᱞᱳ ᱱᱤᱭᱟᱹ ᱫᱚ ᱵᱳᱞᱯᱩᱨ ᱞᱟᱜᱟᱣ ᱠᱟᱱᱟ ᱵᱳᱞᱯᱩᱨ ᱱᱚᱜᱼᱚᱭ ᱜᱳᱥᱟᱞ ᱰᱟᱝᱜᱟ ᱜᱚᱥᱟᱞ ᱰᱟᱝᱜᱟ ᱜᱚᱥᱟᱞ ᱰᱟᱝᱜᱟ ᱜᱚᱥᱟᱞ ᱰᱟᱝᱜᱟ ᱠᱷᱚᱡ ᱤᱧ ᱫᱚ ᱚᱥᱤᱛ ᱦᱮᱢᱵᱨᱚᱢ ᱤᱧ ᱢᱮᱱ ᱮᱫᱟ ᱚᱠᱟ ᱚᱠᱟ ᱠᱷᱚᱡ ᱮᱢ ᱞᱟᱹᱭᱮᱫ ᱛᱮ ᱟᱢ ᱫᱚ ᱚᱠᱚᱭ ᱪᱚᱢ ᱢᱮᱱᱮᱫ ᱠᱟᱱ ᱦᱮᱸ

ᱥᱚᱨᱦᱟᱭ ᱵᱟᱠᱷᱟᱨᱟᱛᱮ ᱦᱮᱸ ᱪᱮᱫᱟᱜ ᱵᱟᱝ ᱥᱚᱨᱦᱟᱭ ᱫᱚ ᱢᱟᱱᱮ ᱟᱞᱮ ᱦᱚᱲ ᱦᱚᱯᱚᱱ ᱠᱚᱣᱟᱜ ᱫᱚ ᱟᱹᱰᱤᱜᱮ ᱞᱟᱹᱴᱩ ᱯᱚᱨᱚᱵᱽ ᱠᱟᱱᱟ ᱛᱚ ᱚᱱᱟ ᱫᱚ ᱚᱱᱮ ᱯᱳᱥ ᱢᱟᱥ ᱦᱩᱭᱩᱜᱼᱟ ᱨᱮᱭᱟᱲ ᱥᱚᱢᱚᱭ ᱨᱮ ᱟᱨ ᱟᱨ ᱱᱤᱭᱟᱹ ᱥᱚᱨᱦᱟᱭ ᱯᱚᱨᱚᱵᱽ ᱫᱚ ᱢᱚᱬᱮ ᱫᱤᱱ ᱦᱩᱭᱩᱜᱼᱟ ᱟᱨ ᱢᱚᱬᱮ ᱫᱤᱱ ᱨᱮᱭᱟᱜ ᱢᱚᱬᱮᱫᱤᱱ ᱢᱚᱬᱮ ᱜᱚᱴᱮᱡ ᱧᱩᱛᱩᱢ ᱢᱮᱱᱟᱜᱼᱟ ᱟᱨ ᱚᱱᱟ ᱧᱩᱛᱩᱢ ᱪᱮᱫᱠᱟ ᱚᱱᱠᱟ ᱯᱟᱞᱚᱱ ᱦᱩᱭᱩᱜᱼᱟ ᱡᱮᱢᱚᱱ ᱡᱮᱢᱚᱱ ᱯᱨᱚᱛᱷᱚᱢ ᱫᱤᱱ ᱫᱚ ᱢᱮᱛᱟᱜ ᱠᱟᱱᱟ ᱠᱚ ᱩᱢᱩᱜ ᱟᱞᱮ ᱩᱢ ᱢᱟᱦᱟ ᱫᱤᱛᱭᱚ ᱫᱤᱱ ᱫᱚ ᱡᱤᱞ ᱫᱟᱠᱟ ᱵᱚᱸᱜᱟ ᱟᱞᱮ ᱟᱨ ᱛᱤᱛᱭᱚ ᱫᱤᱱ ᱫᱚᱞᱮ ᱠᱷᱩᱱᱴᱟᱹᱜᱼᱟ ᱠᱷᱩᱱᱴᱟᱹᱣ ᱢᱟᱦᱟ ᱛᱟᱨᱯᱚᱨ ᱫᱚ ᱡᱟᱞᱮ ᱦᱟᱹᱠᱩ ᱠᱟᱴᱠᱚᱢ ᱢᱟᱱᱮ ᱢᱩᱪᱟᱹᱫ ᱫᱤᱱ ᱫᱚ ᱥᱟᱠᱨᱟᱛ ᱢᱟᱱᱮ ᱥᱮᱸᱫᱽᱨᱟ ᱠᱚ ᱪᱟᱞᱟᱜᱼᱟ ᱟᱨ ᱯᱤᱴᱷᱟᱹ ᱠᱚ ᱡᱩᱛᱟ ᱟᱭᱩᱵ ᱵᱮᱲᱟ ᱫᱚ ᱟᱨ ᱟᱨ ᱫᱤᱱᱟᱹᱢ ᱦᱤᱞᱟᱹᱜ ᱟᱹᱭᱩᱵ ᱵᱮᱞᱟ ᱫᱚ ᱮ ᱥᱮᱛᱟᱜ ᱫᱚ ᱚᱱᱟ ᱫᱤᱱ ᱯᱟᱞᱚᱱ ᱠᱟᱛᱮ ᱟᱭᱩᱵ ᱵᱮᱞᱟ ᱫᱚ ᱮᱱᱮᱡ ᱥᱮᱨᱮᱧ ᱞᱮ ᱩᱰᱳᱠᱚᱜᱼᱟ ᱠᱩᱞᱦᱤᱛᱮ ᱦᱮᱸ ᱮᱱᱮᱡ ᱥᱮᱨᱮᱧ ᱜᱮ ᱚᱱᱟ ᱫᱚ ᱚᱱᱮ ᱥᱚᱨᱦᱟᱭ ᱥᱮᱨᱮᱧ ᱠᱚ ᱥᱚᱨᱦᱟᱭ ᱫᱚ ᱥᱚᱨᱦᱟᱭ ᱥᱮᱨᱮᱧ ᱜᱮ ᱞᱟᱜᱽᱲᱮ ᱥᱮᱨᱮᱧ ᱚᱱᱟ ᱠᱚᱞᱮ ᱥᱮᱨᱮᱧᱟ ᱠᱩᱞᱦᱤ ᱠᱩᱞᱦᱤ ᱛᱮᱞᱮ ᱟᱹᱪᱩᱨᱚᱜᱼᱟ ᱥᱩᱡᱳᱜᱽ ᱥᱩᱵᱤᱫᱷᱟ ᱫᱚ ᱵᱟᱝ ᱱᱤᱭᱟᱹ ᱫᱚ ᱢᱟᱱᱮ ᱟᱞᱮ ᱥᱟᱱᱛᱟᱲ ᱠᱚᱣᱟᱜ ᱠᱟᱞᱪᱟᱨ ᱠᱟᱱᱟ ᱵᱟᱝ ᱚᱱᱟ ᱫᱚ ᱮᱠᱷᱚᱱ ᱫᱚ ᱥᱚᱨᱠᱟᱨ ᱵᱟᱭ ᱵᱩᱡᱷᱟᱹᱣ ᱫᱟᱲᱮ ᱠᱟᱫᱟ ᱡᱮ ᱦᱚᱲ ᱠᱚᱣᱟᱜ ᱯᱚᱨᱚᱵᱽ ᱫᱚ ᱪᱮᱫ ᱞᱮᱠᱟ ᱥᱮ ᱛᱤᱱᱟᱹᱜ ᱞᱮᱠᱟᱱ ᱯᱚᱨᱚᱵᱽ ᱢᱮᱱᱟᱜᱼᱟ ᱚᱱᱟ ᱫᱚ ᱵᱟᱭ ᱵᱟᱲᱟᱭᱟ ᱚᱱᱟ ᱠᱷᱟ ᱛᱤᱨ ᱛᱮ ᱟᱞᱮ ᱫᱚ ᱥᱩᱡᱳᱜᱽ ᱥᱩᱵᱤᱫᱷᱟ ᱫᱚ ᱵᱟᱠᱚ ᱮᱢ ᱠᱟᱜ ᱞᱮᱭᱟ ᱪᱷᱩᱴᱤ ᱫᱚ ᱟᱫᱚ ᱟᱵᱚ ᱦᱚᱲ ᱢᱟ ᱥᱚᱢᱟᱱ ᱛᱮ ᱵᱟᱵᱚᱱ ᱥᱚᱨᱦᱟᱭᱚᱜ ᱚᱠᱚᱭ ᱯᱳᱥ ᱨᱮᱠᱚ ᱥᱚᱨᱦᱟᱭᱚᱜ ᱚᱠᱚᱭ ᱠᱟᱹᱞᱤ ᱥᱚᱨᱦᱟᱭ ᱚᱠᱚᱭ ᱫᱚ ᱫᱮᱵᱤ ᱨᱮᱠᱚ ᱥᱚᱨᱦᱟᱭᱚᱜᱼᱟ ᱟᱫᱚ ᱚᱱᱟᱛᱮ ᱥᱚᱨᱠᱟᱨ ᱫᱚ ᱢᱤᱫᱴᱷᱮᱡ ᱵᱟᱢ ᱥᱚᱨᱦᱟᱭ ᱞᱮᱱᱠᱷᱟᱱ ᱫᱚ ᱪᱤᱠᱟᱛᱮ ᱪᱷᱩᱴᱤᱭ ᱮᱢᱟᱢᱟ ᱢᱤᱫᱴᱷᱮᱱ ᱵᱚᱱ ᱥᱚᱨᱭᱟᱭ ᱞᱮᱱᱠᱷᱟᱡ ᱢᱤᱫᱫᱤᱱ ᱪᱷᱩᱴᱤᱭ ᱮᱢ ᱠᱮᱵᱳᱱᱟ ᱟᱫᱚ ᱟᱞᱮ ᱵᱤᱨᱵᱷᱩᱢ ᱨᱮᱫᱚ ᱢᱤᱫᱫᱤᱱ ᱪᱷᱩᱴᱤ ᱠᱚ ᱮᱢᱚᱜ ᱠᱟᱱ ᱜᱮᱭᱟ ᱥᱚᱨᱦᱟᱭ ᱵᱟᱠᱷᱨᱟᱛᱮ ᱢᱤᱫᱫᱤᱱ ᱦᱤᱞᱳᱜᱼᱜᱮ ᱦᱮᱸ ᱦᱮᱸ ᱚᱸᱰᱮ ᱫᱚ ᱱᱚᱜᱼᱚᱭ ᱯᱚᱪᱤᱥᱮ ᱯᱳᱥ ᱠᱷᱚᱡ ᱯᱚᱸᱪᱤᱥᱮᱭ ᱯᱳᱥ

ᱦᱮᱸ ᱦᱮᱸ ᱱᱮᱣᱛᱟ ᱛᱟᱦᱮᱱ ᱠᱟᱱᱟ ᱦᱤᱡᱩᱜ ᱟᱯᱮ ᱧᱮᱧᱮᱞ

ᱵᱟᱝ ᱵᱟᱝ ᱵᱮᱥ ᱱᱚᱜᱼᱚᱭ ᱡᱮ ᱱᱤᱭᱟᱹ ᱟᱞᱮᱭᱟᱜ ᱠᱟᱞᱪᱟᱨ ᱱᱤᱭᱮᱢ ᱠᱩᱞᱤ ᱠᱤᱫᱤᱧᱟᱹ ᱟᱹᱰᱤ ᱢᱚᱡᱽ ᱵᱩᱡᱷᱟᱹᱜ ᱠᱟᱱᱟ ᱵᱮᱥ ᱡᱮ ᱵᱟᱲᱟᱭ ᱥᱟᱱᱟ ᱠᱮᱫ ᱢᱮᱭᱟ

ᱦᱮᱸ ᱟᱪᱪᱷᱟ ᱵᱮᱥ ᱵᱮᱥ ᱵᱩᱡᱷᱟᱹᱣ ᱧᱟᱢᱮᱱᱟ ᱦᱮᱸ ᱦᱮᱸ ᱴᱷᱤᱠ ᱜᱮᱭᱟ ᱦᱮᱸ ᱦᱮᱸ ᱟᱢᱦᱚᱸ ᱟᱭᱢᱟ ᱥᱟᱨᱦᱟᱣ ᱴᱷᱤᱠ ᱜᱮᱭᱟ